ᱫᱟᱲᱟᱱᱤᱧ ᱪᱟᱞᱟᱜᱼᱟ ᱤᱧ ᱠᱚᱢ ᱠᱷᱚᱨᱪᱟᱛᱮ ᱥᱩᱨᱼᱥᱟᱺᱜᱤᱧ ᱦᱤᱥᱟᱹᱵᱽᱛᱮ ᱥᱩᱨ ᱨᱮ ᱦᱩᱭᱩᱜ ᱠᱷᱟᱱᱫᱚ ᱛᱟᱲᱟᱢᱛᱤᱧ ᱪᱟᱞᱟᱜᱼᱟ ᱥᱟᱺᱜᱤᱧ ᱚᱱᱟ ᱠᱷᱚᱡ ᱛᱷᱚᱲᱟ ᱥᱟᱺᱜᱤᱧ ᱧᱚᱜᱼᱨᱮ ᱦᱩᱭᱩᱜ ᱠᱷᱟᱡ ᱫᱚ ᱥᱟᱭᱠᱮᱞᱛᱤᱧ ᱪᱟᱞᱟᱜᱼᱟ ᱟᱨ ᱚᱱᱟ ᱠᱷᱚᱡ ᱛᱷᱚᱲᱟ ᱥᱟᱺᱜᱤᱧᱼᱨᱮ ᱦᱩᱭᱩᱜ ᱠᱷᱟᱡ ᱫᱚ ᱰᱟᱝᱨᱟ ᱜᱟᱹᱰᱤᱛᱮᱧ ᱪᱟᱞᱟᱜᱼᱟ ᱪᱮᱫᱟᱜ ᱥᱮ ᱚᱱᱟᱫᱚ ᱠᱚᱢ ᱠᱷᱚᱨᱪᱟᱛᱮ ᱦᱩᱭᱩᱜᱼᱟ ᱚᱱᱟᱛᱮ ᱤᱧ ᱠᱚᱢ ᱠᱷᱚᱨᱪᱟ ᱦᱩᱭᱩᱜ ᱞᱟᱹᱜᱤᱫᱼᱛᱮ ᱚᱱᱟᱛᱮ ᱤᱧ ᱪᱟᱞᱟᱜᱼᱟ ᱪᱮᱫᱟᱜ ᱥᱮ ᱩᱱᱟᱹᱜ ᱠᱷᱚᱨᱪᱟ ᱤᱭᱟᱹ ᱵᱟᱹᱱᱩᱜ ᱛᱤᱧᱟᱹ ᱤᱧᱟᱹᱜ ᱛᱷᱚᱲᱟ ᱚᱱᱟᱛᱮ ᱤᱧ ᱛᱟᱲᱟᱢ ᱥᱟᱭᱠᱮᱞ ᱟᱨ ᱰᱟᱝᱨᱟ ᱜᱟᱹᱰᱤ ᱛᱮᱜᱮ ᱤᱧ ᱪᱟᱞᱟᱜᱼᱟ ᱚᱱᱟ ᱪᱟᱞᱟᱣ ᱠᱟᱛᱮᱫ ᱜᱮ ᱤᱧᱫᱚ ᱠᱚᱢ ᱠᱷᱚᱨᱪᱟᱛᱮ ᱠᱷᱚᱨᱪᱟ ᱠᱚᱢᱚᱜ ᱛᱤᱧᱟᱹ ᱤᱧᱟᱹᱜ ᱚᱱᱟ ᱤᱭᱟᱹᱛᱮ ᱤᱧ ᱪᱟᱞᱟᱜᱼᱟ ᱟᱨ ᱥᱟᱭᱠᱮᱞ ᱛᱮᱜᱮᱧ ᱪᱟᱞᱟᱜᱼᱟ